ᱦᱮᱸ ᱟᱞᱮ ᱫᱚᱠᱷᱤᱱ ᱫᱤᱱᱟᱡᱽᱯᱩᱨ ᱦᱚᱱᱚᱛ ᱨᱮᱫᱚ ᱯᱨᱟᱭ ᱡᱚᱛᱚᱜᱮᱞᱮ ᱪᱟᱥᱟ ᱢᱮᱱᱮᱫ ᱡᱮᱞᱮᱠᱟ ᱦᱳᱲᱳ ᱢᱟᱱᱮ ᱦᱳᱲᱳ ᱦᱚᱸ ᱵᱟᱨ ᱫᱚᱢ ᱞᱮ ᱪᱟᱥᱟ ᱡᱮᱢᱚᱱ ᱢᱤᱫᱴᱮᱱ ᱫᱚ ᱥᱤᱛᱩᱝ ᱦᱳᱲᱳ ᱡᱟᱦᱟᱸ ᱠᱚ ᱢᱮᱛᱟᱜᱼᱟ ᱟᱨ ᱢᱤᱫᱴᱮᱱ ᱫᱚ ᱵᱟᱹᱨᱥᱟᱹ ᱛᱟᱯᱚᱨᱮ ᱟᱹᱞᱩ ᱦᱚᱸ ᱟᱹᱰᱤ ᱟᱹᱞᱩ ᱦᱚᱸ ᱦᱩᱭᱩᱜᱼᱟ ᱵᱷᱟᱜᱮᱜᱮ ᱛᱚ ᱡᱚᱱᱰᱨᱟ ᱢᱮᱱᱟᱜᱼᱟ ᱡᱚᱱᱰᱨᱟ ᱦᱚᱸ ᱵᱷᱟᱜᱮ ᱦᱩᱭᱩᱜᱼᱟ ᱯᱮᱸᱭᱟᱡᱽ ᱜᱩᱦᱩᱢ ᱛᱩᱲᱤ ᱪᱟᱥ ᱫᱚ ᱟᱹᱰᱤ ᱡᱚᱛᱚᱜᱮᱞᱮ ᱪᱟᱥᱟ ᱟᱨ ᱡᱚᱛᱚᱜᱮ ᱦᱩᱭᱩᱜᱼᱟ ᱢᱟᱹᱨᱤᱪ ᱢᱟᱹᱨᱤᱪ ᱦᱚᱸ ᱟᱹᱰᱤ ᱱᱟᱯᱟᱭ ᱱᱟᱯᱟᱭ ᱦᱩᱭᱩᱜᱼᱟ ᱟᱞᱮ ᱱᱚᱛᱮ ᱛᱟᱨᱯᱚᱨᱮ ᱚᱝᱠᱟ ᱡᱟᱜᱟ ᱡᱟᱜᱟ ᱫᱚ ᱟᱱᱟᱨᱚᱥ ᱠᱚᱦᱚᱸ ᱦᱩᱭᱩᱜ ᱜᱮᱭᱟ ᱟᱨ ᱡᱚᱛᱚᱠᱷᱚᱡ ᱵᱟᱹᱲᱛᱤ ᱛᱮᱫᱚ ᱦᱟᱸᱜ ᱱᱤᱛᱚᱜ ᱫᱚ ᱦᱳᱲᱳ ᱟᱨ ᱜᱩᱦᱩᱢ ᱱᱤᱭᱟᱹ ᱠᱚ ᱠᱟᱱ ᱱᱚᱰᱮ ᱮᱠᱮᱱ ᱢᱟᱱᱮ ᱥᱚᱢᱟᱱ ᱵᱟᱹᱭᱦᱟᱹᱲ ᱠᱟᱱᱟ ᱛᱚ ᱵᱟᱹᱲᱛᱤ ᱦᱳᱲᱳᱜᱮ ᱟᱹᱰᱤ ᱱᱟᱯᱟᱭ ᱦᱩᱭᱩᱜᱼᱟ ᱟᱨ ᱚᱝᱠᱟᱱᱟᱜ ᱵᱟᱹᱲᱤᱡ ᱤᱭᱟᱹ ᱠᱚᱦᱚᱸ ᱵᱟᱹᱱᱩᱜᱼᱟ ᱛᱚ ᱱᱚᱣᱟ ᱠᱚ ᱪᱮᱛᱟᱱ ᱨᱮᱜᱮ ᱵᱟᱹᱲᱛᱤ ᱟᱞᱮᱢᱟ ᱛᱟᱯᱚᱨᱮ ᱚᱱᱱᱟᱱᱱᱚ ᱥᱚᱵᱡᱤ ᱦᱚᱸᱞᱮ ᱠᱚᱨᱟᱣ ᱜᱮᱭᱟ ᱠᱟᱨᱞᱟ ᱦᱚᱸ ᱛᱟᱦᱮᱱᱟ ᱯᱚᱴᱚᱞ ᱦᱚᱸ ᱛᱟᱦᱮᱱᱟ ᱡᱷᱤᱸᱜᱟᱹ ᱠᱚᱦᱚᱸ ᱛᱟᱦᱮᱱᱟ ᱢᱟᱱᱮ ᱡᱚᱛᱚ ᱨᱚᱠᱚᱢᱟᱜ ᱜᱮ ᱱᱚᱣᱟ ᱫᱚᱠᱠᱷᱤᱱ ᱫᱤᱱᱟᱡᱽᱯᱩᱨ ᱦᱚᱱᱚᱛ ᱨᱮᱫᱚ ᱢᱮᱱᱟᱜᱼᱟ ᱟᱫᱚ ᱪᱟᱥ ᱛᱮᱜᱮ ᱢᱮᱱᱟᱜ ᱞᱮᱭᱟ ᱪᱟᱥᱮᱜ ᱠᱟᱱ ᱜᱮᱭᱟᱞᱮ ᱱᱟᱯᱟᱭᱜᱮ ᱦᱩᱭᱩᱜᱚᱜ ᱠᱟᱱᱟ